ᱟᱛᱳ ᱴᱚᱴᱷᱟᱨᱮ ᱤᱧᱫᱚ ᱱᱤᱭᱟᱹᱠᱚ ᱜᱤᱧ ᱢᱚᱱᱮᱭᱟ ᱡᱮᱢᱚᱱ ᱟᱛᱳ ᱠᱚᱨᱮ ᱠᱚᱞᱠᱚ ᱵᱟᱹᱲᱤᱡ ᱞᱮᱱᱠᱷᱟᱱ ᱫᱟᱜ ᱵᱟᱝ ᱛᱳᱫᱳᱜ ᱜᱮᱭᱟ ᱱᱤᱭᱟᱹᱠᱚ ᱠᱷᱚᱵᱚᱨ ᱠᱚᱫᱚ ᱢᱤᱰᱤᱭᱟ ᱨᱮᱫᱚ ᱵᱟᱝᱠᱚ ᱮᱢᱜᱮᱭᱟ ᱡᱮᱢᱚᱱ ᱨᱮᱸᱜᱮᱡ ᱦᱚᱲᱟᱜ ᱚᱲᱟᱜ ᱠᱚ ᱵᱟᱹᱱᱩᱜ ᱛᱟᱠᱚᱣᱟ ᱩᱱᱠᱩ ᱚᱲᱟᱜ ᱠᱚ ᱡᱟᱛᱮ ᱩᱱᱠᱩᱠᱚ ᱧᱟᱢᱟ ᱥᱮᱦᱳᱭᱳᱜ ᱛᱟᱠᱚᱣᱟ ᱚᱱᱠᱟᱱ ᱠᱷᱚᱵᱚᱨ ᱫᱚ ᱚᱠᱚᱨ ᱢᱤᱰᱤᱭᱟ ᱠᱚᱨᱮᱫᱚ ᱵᱟᱝᱠᱚ ᱮᱢᱜᱮᱭᱟ ᱟᱨ ᱵᱟᱹᱧ ᱧᱮᱞ ᱵᱟᱲᱟᱣᱟᱠᱟᱫ ᱜᱮᱭᱟ